ᱤᱧ ᱤᱧᱨᱮᱱ ᱦᱚᱯᱚᱱ ᱮᱨᱟ ᱥᱮ ᱵᱚᱭᱦᱟ ᱫᱚ ᱩᱱᱟᱹᱜ ᱥᱮᱪᱮᱫ ᱠᱚ ᱠᱷᱚᱡᱟ ᱡᱟᱦᱟᱛᱮ ᱡᱮᱢᱚᱱ ᱵᱩᱜᱤ ᱵᱟᱹᱲᱤᱡ ᱵᱟᱰᱟᱭ ᱧᱟᱢ ᱠᱟᱛᱮ ᱢᱟᱨᱥᱟᱞ ᱰᱟᱦᱟᱨ ᱛᱮᱠᱚ ᱛᱟᱲᱟᱢ ᱫᱟᱲᱮᱭᱟᱜ ᱢᱟ ᱵᱩᱜᱤ ᱵᱟᱹᱲᱤᱡ ᱠᱚ ᱩᱨᱩᱢ ᱫᱟᱲᱮᱭᱟᱜᱼᱢᱟ ᱵᱩᱜᱤ ᱵᱟᱹᱲᱤᱡ ᱦᱚᱨ ᱰᱟᱦᱟᱨ ᱠᱚ ᱯᱟᱸᱡᱟ ᱫᱟᱲᱮᱭᱟᱜᱢᱟ ᱡᱟᱛᱮ ᱥᱚᱢᱟᱡᱽ ᱥᱟᱶᱛᱟ ᱢᱤᱫ ᱢᱟᱨᱥᱟᱞ ᱰᱟᱦᱟᱨᱛᱮ ᱞᱟᱦᱟᱱᱛᱤᱜ ᱢᱟ ᱟᱨ ᱟᱵᱚ ᱦᱚᱸ ᱢᱟᱨᱥᱟᱞ ᱦᱚᱨ ᱛᱮᱵᱚᱱ ᱞᱟᱦᱟᱱᱛᱤ ᱥᱮᱱᱚᱜᱼᱢᱟ